ᱟᱪᱪᱷᱟ ᱞᱟᱹᱭᱛᱮ ᱱᱚᱝᱠᱟᱧ ᱞᱟᱹᱭᱮᱫ ᱛᱟᱵᱳᱱᱟ ᱞᱟᱦᱟ ᱛᱮᱱᱟᱜ ᱪᱟᱥ ᱟᱨ ᱱᱮᱛᱟᱨᱟᱜ ᱪᱟᱥ ᱪᱤᱠᱟ ᱵᱚᱫᱚᱞᱚᱜ ᱠᱟᱱ ᱛᱟᱵᱳᱱᱟ ᱞᱟᱦᱟᱛᱮ ᱱᱚᱝᱠᱟ ᱛᱟᱸᱦᱮ ᱠᱟᱱᱟ ᱵᱚᱞᱮ ᱰᱟᱝᱨᱟ ᱱᱟᱦᱮᱞ ᱛᱮᱵᱚᱱ ᱪᱟᱥᱮᱫ ᱛᱟᱸᱦᱮᱱᱟ ᱫᱩᱲᱤ ᱠᱚᱛᱮ ᱵᱚᱱ ᱪᱟᱥᱮᱫ ᱛᱟᱸᱦᱮᱱᱟ ᱟᱭᱢᱟ ᱨᱚᱠᱚᱢ ᱠᱟᱛᱮᱫ ᱪᱟᱥ ᱟᱵᱟᱫ ᱦᱩᱭᱩᱜ ᱠᱟᱱ ᱛᱟᱸᱦᱮᱫ ᱱᱚᱝᱠᱟ ᱟᱨ ᱱᱮᱛᱟᱨ ᱫᱚ ᱵᱟᱹᱱᱩᱜᱼᱟ ᱵᱟᱹᱱᱩᱜᱼᱟ ᱠᱷᱟᱹᱛᱤᱨ ᱫᱚ ᱱᱤᱭᱟᱹᱜᱮ ᱡᱮ ᱛᱮᱦᱤᱧ ᱡᱮ ᱵᱷᱟᱵᱮ ᱪᱟᱥ ᱦᱩᱭᱩᱜ ᱠᱟᱱᱟ ᱛᱟᱛᱮ ᱱᱮᱛᱟᱨ ᱫᱚ ᱮᱠᱮᱱ ᱵᱤᱜᱽᱜᱟᱱᱤᱠ ᱯᱚᱫᱽᱫᱷᱚᱛᱤᱛᱮ ᱪᱟᱥ ᱦᱩᱭᱩᱜ ᱠᱟᱱᱟ ᱛᱚ ᱱᱮᱛᱟᱨ ᱫᱚ ᱰᱟᱝᱨᱟ ᱱᱟᱦᱮᱞ ᱵᱟᱹᱱᱩᱜᱼᱟ ᱱᱮᱛᱟᱨ ᱫᱚ ᱦᱩᱭ ᱟᱠᱟᱱᱟ ᱴᱨᱟᱠᱴᱟᱨ ᱴᱨᱟᱠᱴᱟᱨ ᱛᱮ ᱪᱟᱥᱚᱜ ᱠᱟᱱᱟ ᱮᱠᱮᱱ ᱛᱳ ᱢᱮᱥᱤᱱ ᱨᱮᱱᱟᱜ ᱵᱮᱯᱟᱨ ᱦᱳᱲᱳ ᱦᱚᱸ ᱢᱮᱥᱤᱱ ᱛᱮ ᱜᱮᱫᱚᱜ ᱠᱟᱱᱟ ᱜᱟᱹᱰᱤ ᱛᱮᱜᱮ ᱜᱮᱫᱚᱜ ᱠᱟᱱᱟ ᱛᱟᱨᱢᱟᱱᱮ ᱞᱟᱦᱟᱛᱮ ᱠᱷᱚᱡ ᱫᱚ ᱚᱱᱮᱠ ᱵᱚᱫᱚᱞ ᱟᱠᱟᱱᱛᱟᱵᱳᱱᱟ ᱛᱟᱨᱯᱚᱨᱮ ᱛᱚᱠᱷᱚᱱ ᱥᱮᱨᱢᱟ ᱫᱟᱜ ᱨᱮᱭᱟᱜ ᱪᱟᱥ ᱦᱮᱸ ᱟᱨ ᱱᱮᱛᱟᱨ ᱫᱚ ᱮᱠᱷᱚᱱ ᱜᱩᱨᱤᱡ ᱡᱟᱨᱟ ᱠᱚᱸᱦᱚ ᱵᱟᱹᱱᱩᱜᱼᱟ ᱱᱮᱛᱟᱨ ᱫᱚ ᱮᱠᱮᱱ ᱨᱟᱥᱟᱭᱚᱱᱤᱠ ᱥᱟᱨ ᱛᱮ ᱪᱟᱥ ᱦᱩᱭᱩᱜ ᱠᱟᱱᱟ ᱰᱤ ᱮ ᱯᱤ ᱤᱭᱩᱨᱤᱭᱟ ᱦᱮᱸ ᱯᱚᱴᱟᱥ ᱮᱭᱨᱚᱠᱚᱢ ᱵᱷᱟᱵᱮ ᱱᱟᱢᱱᱟ ᱨᱚᱠᱚᱢ ᱵᱷᱟᱵᱮ ᱠᱮᱢᱤᱠᱟᱞ ᱥᱟᱨ ᱩᱰᱩᱠ ᱠᱟᱱᱟ ᱚᱱᱟᱛᱮ ᱪᱟᱥ ᱱᱮᱛᱟᱨ ᱫᱚᱵᱚᱱ ᱪᱟᱥ ᱮᱫᱟ ᱠᱤᱱᱛᱩ ᱡᱟᱭᱦᱳᱠ ᱱᱮᱛᱟᱨ ᱫᱚ ᱢᱟᱱᱮ ᱚᱱᱮᱠᱴᱟ ᱫᱟᱜ ᱦᱚᱸ ᱥᱟᱵ ᱢᱟᱨᱥᱟᱞ ᱛᱮᱵᱚᱱ ᱨᱟᱠᱟᱵ ᱮᱫᱟ ᱥᱮᱭ ᱥᱚᱢᱚᱭ ᱫᱚ ᱥᱟᱵ ᱢᱟᱨᱥᱟᱞ ᱦᱚᱸ ᱵᱟᱝ ᱛᱟᱸᱦᱮ ᱠᱟᱱᱟ ᱧᱮᱞᱚᱜᱚᱜ ᱠᱟᱱᱟ ᱱᱤᱛ ᱦᱟᱹᱵᱤᱡᱛᱮ ᱛᱚᱵᱮ ᱪᱟᱥ ᱪᱟᱥ ᱥᱚᱢᱚᱱᱫᱷᱮ ᱫᱚ ᱚᱱᱮᱠ ᱵᱚᱫᱚᱞ ᱮᱱᱟ ᱞᱟᱦᱟ ᱠᱷᱚᱱ ᱫᱚ ᱞᱟᱦᱟᱛᱮ ᱡᱮᱵᱷᱟᱵᱮ ᱪᱟᱥᱚᱜ ᱚᱱᱟ ᱠᱷᱚᱱ ᱫᱚ ᱚᱱᱮᱠ ᱵᱚᱫᱚᱞ ᱮᱱ ᱛᱟᱵᱳᱱᱟ ᱱᱮᱛᱟᱨ ᱦᱚᱲ ᱱᱟᱦᱮᱞ ᱥᱤᱭᱳᱜ ᱦᱚᱸ ᱵᱟᱠᱚ ᱵᱟᱲᱽᱟᱭ ᱠᱟᱱ ᱛᱟᱵᱳᱱᱟ ᱫᱩᱱᱤᱛ ᱪᱮᱫ ᱞᱮᱠᱟ ᱛᱟᱸᱦᱮ ᱠᱟᱱᱟ ᱚᱱᱟᱦᱚᱸ ᱵᱟᱠᱚ ᱧᱮᱞ ᱠᱟᱫᱟ ᱱᱮᱛᱟᱨ ᱜᱤᱫᱨᱟᱹ ᱟᱨ ᱱᱮᱛᱟᱨ ᱥᱟᱱᱟᱢᱜᱮ ᱵᱤᱜᱽᱜᱟᱱᱤᱠ ᱯᱚᱫᱽᱫᱷᱚᱛᱤ ᱛᱮ ᱪᱟᱥ ᱦᱩᱭᱩᱜ ᱠᱟᱱᱟ ᱫᱟᱜ ᱦᱚᱸ ᱢᱮᱥᱤᱱ ᱛᱮᱜᱮ ᱨᱟᱠᱟᱵᱚᱜ ᱠᱟᱱᱟ ᱥᱤᱭᱳᱜ ᱦᱚᱸ ᱢᱮᱥᱤᱱ ᱛᱮᱜᱮ ᱵᱚᱱ ᱪᱟᱥ ᱮᱫᱟ ᱜᱮᱛ ᱦᱚᱸ ᱢᱮᱥᱤᱱ ᱛᱮᱜᱮ ᱵᱚᱱ ᱜᱮᱛ ᱮᱫᱟ ᱛᱟ ᱛᱷᱮᱠᱮ ᱧᱮᱞᱚᱜᱚᱜ ᱠᱟᱱ ᱜᱮᱭᱟ ᱮᱨᱚᱠᱚᱢ ᱠᱚᱨᱮ ᱧᱮᱞᱚᱜᱚᱜ ᱠᱟᱱᱟ ᱱᱮᱥ ᱱᱮ ᱛᱟᱨ ᱫᱚ ᱞᱟᱦᱟ ᱠᱷᱚᱡ ᱚᱱᱮᱠ ᱵᱚᱫᱚᱞ ᱮᱱ ᱛᱟᱵᱳᱱᱟ ᱱᱤᱭᱟᱹᱜᱮ ᱠᱟᱛᱷᱟ ᱫᱚ